ᱤᱧ ᱫᱚ ᱫᱟᱜ ᱨᱮ ᱡᱟᱱᱮ ᱠᱤ ᱜᱟᱰᱟ ᱨᱮ ᱵᱟᱝ ᱯᱩᱠᱷᱨᱤ ᱨᱮ ᱟᱦᱟᱨ ᱨᱮ ᱡᱟᱦᱟᱸ ᱨᱮᱜᱮ ᱱᱟᱦᱟᱜ ᱥᱟᱨᱯᱷᱤᱝ ᱨᱮᱭᱟᱜ ᱛᱤᱧ ᱢᱮᱱᱟᱜᱼᱟ ᱤᱧ ᱫᱚ ᱡᱚᱛᱚ ᱠᱷᱚᱱ ᱫᱚ ᱨᱟᱹᱥᱠᱟᱹ ᱫᱚᱧ ᱵᱩᱡᱷᱟᱹᱣᱟ ᱟᱯᱱᱟᱨᱟᱜ ᱛᱤ ᱛᱮᱜᱮ ᱡᱟᱱᱮ ᱠᱤ ᱯᱟᱭᱨᱟ ᱠᱟᱛᱮ ᱜᱮ ᱮᱱᱠᱷᱟᱱ ᱟᱢᱟᱜ ᱦᱚᱲᱢᱚ ᱨᱮᱱᱟᱝ ᱡᱟᱦᱟᱸ ᱜᱮ ᱥᱤᱨ ᱵᱟᱝ ᱱᱟᱥ ᱱᱟᱦᱟᱸᱜ ᱡᱟᱦᱟᱸ ᱵᱚᱱ ᱢᱮᱛᱟᱜ ᱠᱟᱱᱟ ᱚᱱᱟ ᱟᱡ ᱛᱮᱜᱮ ᱛᱤᱸᱡᱟᱹᱜᱼᱟ ᱟᱢᱟᱜ ᱦᱚᱲᱢᱚ ᱨᱮᱦᱚᱸ ᱯᱷᱩᱨᱛᱤ ᱦᱤᱡᱩᱜᱼᱟ ᱦᱚᱲᱢᱚ ᱦᱚᱸᱛᱟᱢ ᱥᱟᱯᱷᱟᱜᱼᱟ ᱩᱢ ᱰᱟᱹᱵᱽᱨᱟᱹᱜ ᱨᱮᱦᱚᱸ ᱜᱚᱲᱚᱣᱟᱜ ᱢᱮᱭᱟᱭ ᱟᱨ ᱯᱟᱭᱨᱟᱜ ᱨᱮᱦᱚᱸ ᱟᱢ ᱨᱟᱹᱥᱠᱟᱹ ᱜᱮᱢ ᱵᱩᱡᱷᱟᱹᱣᱟ ᱚᱱᱟ ᱦᱤᱥᱟᱹᱵ ᱛᱮ ᱤᱧ ᱫᱚ ᱥᱟᱨᱯᱷᱤᱝ ᱞᱟᱹᱜᱤᱫ ᱫᱚ ᱤᱧ ᱱᱤᱡᱮ ᱛᱮᱜᱮ ᱪᱟᱦᱮ ᱫᱚᱥ ᱢᱤᱱᱤᱴ ᱯᱚᱱᱫᱽᱨᱚ ᱢᱤᱱᱤᱴ ᱡᱟᱦᱟᱸ ᱜᱮ ᱚᱠᱛᱚ ᱞᱟᱜᱟᱣ ᱩᱱᱟᱹᱜ ᱜᱷᱟᱹᱲᱤᱡ ᱫᱚ ᱤᱧ ᱫᱚ ᱤᱧ ᱛᱮᱜᱮᱧ ᱯᱟᱭᱨᱟᱜᱼᱟ

ᱡᱟᱦᱟᱸ ᱜᱮ ᱱᱟᱦᱟᱸᱜ ᱤᱧᱟᱹᱜ ᱦᱚᱲᱢᱚ ᱨᱮ ᱮᱴᱠᱮᱴᱚᱬᱮ ᱢᱮᱱᱟᱜ ᱢᱤᱫ ᱫᱷᱟᱣ ᱤᱧ ᱩᱱᱩᱢᱚᱜᱼᱟ ᱵᱟᱨ ᱫᱷᱟᱣ ᱤᱧ ᱪᱟᱯᱮᱜᱼᱟ ᱢᱤᱫ ᱫᱷᱟᱣ ᱯᱟᱹᱪᱞᱟᱹ ᱯᱟᱥᱴᱟ ᱛᱮ ᱢᱤᱫ ᱫᱷᱟᱣ ᱵᱟᱱᱟᱨ ᱛᱤ ᱛᱮ ᱢᱤᱫ ᱫᱷᱟᱣ ᱛᱟᱭᱚᱢ ᱞᱮᱠᱟᱛᱮ ᱢᱤᱫ ᱫᱷᱟᱣ ᱦᱟᱹᱠᱩ ᱞᱮᱠᱟ ᱢᱤᱫ ᱫᱷᱟᱣ ᱚᱠᱟ ᱞᱮᱠᱟᱧ ᱯᱚᱞᱴᱤᱜᱼᱟ ᱚᱠᱟ ᱞᱮᱠᱟ ᱪᱮᱫ ᱤᱧ ᱪᱤᱠᱟᱹᱭᱟ ᱚᱱᱟ ᱦᱚᱸ ᱤᱧ ᱤᱧ ᱛᱮᱜᱮ ᱚᱱᱟ ᱫᱚᱧ ᱠᱚᱱᱴᱨᱳᱞᱟ ᱟᱨ ᱤᱧ ᱚᱱᱟ ᱨᱮᱜᱮ ᱟᱹᱰᱤ ᱪᱮᱨᱦᱟ ᱥᱟᱨᱯᱷᱤᱝ ᱞᱟᱹᱜᱤᱫ ᱫᱚᱧ ᱵᱩᱡᱷᱟᱹᱣᱟ ᱟᱨ ᱡᱟᱦᱟᱸ ᱜᱮ ᱱᱟᱦᱟᱸᱜ ᱦᱚᱲ ᱧᱮᱞᱛᱮ ᱫᱟᱜ ᱵᱷᱤᱛᱨᱟᱹ ᱨᱮᱫᱚ ᱤᱧ ᱫᱚ ᱦᱚᱲ ᱠᱚ ᱞᱮᱠᱟ ᱫᱚ ᱵᱟᱭ ᱯᱟᱭᱨᱟᱜ ᱥᱟᱱᱟᱧᱟ ᱪᱮᱫᱟᱜ ᱥᱮ ᱦᱚᱲ ᱫᱚ ᱟᱹᱰᱤ ᱞᱮᱠᱟ ᱠᱚ ᱯᱟᱭᱨᱟᱜᱼᱟ ᱚᱠᱚᱭ ᱫᱚ ᱩᱱᱩᱢ ᱠᱟᱛᱮᱜ ᱫᱟᱜ ᱵᱷᱤᱛᱨᱟ ᱵᱷᱤᱛᱨᱟᱹ ᱛᱮ ᱚᱠᱚᱭ ᱫᱚ ᱫᱟᱜ ᱪᱮᱛᱟᱱ ᱛᱮ ᱚᱠᱚᱭ ᱫᱚ ᱩᱱᱩᱢ ᱦᱮᱯᱨᱟᱜ ᱠᱟᱱᱟᱭ ᱚᱠᱚᱭ ᱫᱚ ᱯᱟᱭᱨᱟ ᱦᱮᱯᱨᱟᱜ ᱠᱟᱱᱟᱭ ᱤᱧ ᱫᱚ ᱚᱱᱟ ᱠᱚᱫᱚ ᱵᱟᱭ ᱯᱚᱥᱚᱱᱫ ᱤᱧᱟᱹ ᱪᱮᱫᱟᱜ ᱫᱟᱜ ᱨᱮᱫᱚ ᱰᱟᱹᱨ ᱦᱚᱸ ᱵᱟᱹᱱᱩᱜᱼᱟ ᱥᱮ ᱜᱷᱟᱥ ᱦᱚᱸ ᱵᱟᱹᱱᱩᱜᱼᱟ ᱫᱷᱤᱨᱤ ᱦᱚᱸ ᱵᱟᱹᱱᱩᱜᱼᱟ ᱪᱮᱫ ᱨᱮᱢ ᱚᱛᱟ ᱫᱟᱲᱮᱭᱟᱜᱼᱟ ᱪᱮᱫ ᱨᱮᱫᱚ ᱵᱟᱝᱟ ᱮᱠᱷᱟᱱ ᱟᱢ ᱡᱟᱦᱟᱸ ᱞᱮᱠᱟᱢ ᱵᱟᱰᱟᱭᱟ ᱟᱢ ᱡᱟᱦᱟᱸᱞᱮᱠᱟᱢ ᱫᱟᱲᱮᱭᱟᱜᱼᱟ ᱚᱱᱟ ᱦᱤᱥᱟᱹᱵ ᱛᱮᱢ ᱯᱟᱭᱨᱟᱜ ᱠᱷᱟᱱ ᱫᱚ ᱚᱱᱟ ᱜᱮ ᱡᱚᱛᱚ ᱠᱷᱚᱱ ᱫᱚ ᱱᱟᱯᱟᱭᱼᱟ